ᱟᱞᱮ ᱥᱟᱱᱛᱟᱞᱤ ᱦᱚᱲ ᱫᱚ ᱟᱭᱢᱟ ᱨᱚᱠᱚᱢ ᱦᱚᱲ ᱢᱮᱱᱟᱜ ᱞᱮᱭᱟ ᱡᱮᱢᱚᱱ ᱢᱟᱞᱦᱮ

ᱟᱨ ᱠᱚᱞᱦᱮ ᱠᱚ ᱢᱮᱱᱟᱜ ᱞᱮᱭᱟ ᱟᱨ ᱟᱞᱮ ᱱᱩᱠᱩ ᱠᱚ ᱱᱤᱛᱳᱝ ᱫᱚ ᱦᱟᱱᱟ ᱥᱚᱢᱟᱡ ᱦᱟᱹᱴᱤᱧᱮᱱᱟ ᱵᱷᱮᱜᱟᱨᱮᱱᱟ ᱚᱱᱟᱛᱮ ᱱᱤᱛᱳᱝ ᱫᱚ ᱩᱝᱠᱩ ᱫᱚ ᱡᱩᱫᱟᱹ ᱡᱩᱫᱟᱹ ᱞᱮᱠᱟ ᱠᱚ ᱛᱟᱦᱮᱱ ᱠᱟᱱᱟ ᱡᱩᱫᱟᱹ ᱞᱮᱠᱟ ᱠᱚ ᱠᱟᱹᱢᱤᱭᱫᱟ ᱨᱚᱲ ᱫᱚ ᱟᱞᱮ ᱞᱮᱠᱟ ᱜᱮᱠᱚ ᱨᱚᱲᱟ ᱱᱟᱥᱮᱭᱟᱜ ᱛᱷᱚᱲᱟ ᱜᱟᱱ ᱮᱴᱟᱜ ᱞᱮᱠᱟ ᱠᱚ ᱨᱚᱲ ᱨᱮᱦᱚᱸ ᱟᱞᱮ ᱞᱮᱠᱟ ᱜᱮᱠᱚ ᱨᱚᱲᱟ ᱟᱨ ᱩᱝᱠᱩ ᱫᱚ ᱚᱱᱮ ᱦᱟᱴᱟᱜ ᱠᱚ ᱠᱷᱟᱹᱪᱞᱟᱹᱜ ᱠᱚᱠᱚ ᱵᱮᱱᱟᱣᱟ ᱚᱱᱟᱛᱮ ᱩᱝᱠᱩ ᱫᱚᱠᱚ ᱮᱴᱟᱜ ᱥᱮᱫ ᱠᱚ ᱵᱷᱮᱜᱟᱨᱮᱱᱟ ᱟᱨᱚ ᱠᱚᱞᱦᱮ ᱠᱚᱫᱚ ᱩᱝᱠᱩ ᱠᱚᱫᱚ ᱟᱨᱦᱚᱸ ᱡᱩᱫᱟᱹ ᱮᱴᱟᱜ ᱥᱮᱫ ᱠᱚ ᱵᱷᱮᱜᱟᱨ ᱪᱟᱞᱟᱣᱮᱱᱟ ᱟᱨ ᱦᱚᱲ ᱫᱚ ᱥᱟᱶᱛᱟᱞᱤ ᱛᱮ ᱡᱚᱛᱚ ᱜᱮ ᱢᱤᱫ ᱥᱚᱢᱟᱱ ᱜᱮᱭᱟᱞᱮ ᱠᱤᱱᱛᱩ ᱨᱚᱲ ᱜᱮ ᱡᱩᱫᱟᱹ ᱞᱮᱠᱟᱭ ᱱᱟ ᱟᱨᱠᱚ ᱵᱷᱮᱜᱟᱨᱮᱱᱟ